ᱡᱷᱟᱲᱠᱷᱚᱸᱰ ᱯᱚᱱᱚᱛ ᱨᱮ ᱢᱤᱫ ᱟᱹᱰᱤ ᱢᱟᱨᱟᱝ ᱧᱩᱛᱩᱢᱟᱱ ᱦᱚᱲ ᱡᱟᱦᱟᱸᱭ ᱫᱚ ᱥᱟᱢ ᱯᱟᱨᱜᱟᱱᱟ ᱢᱮᱱᱛᱮᱠᱚ ᱵᱟᱲᱟᱭᱮ ᱠᱟᱱ ᱛᱟᱦᱮᱱᱟ ᱩᱱᱤ ᱫᱚ ᱤᱝᱨᱮᱹᱡᱽ ᱦᱮᱡ ᱯᱚᱨᱮ ᱩᱱᱤ ᱫᱚ ᱢᱤᱫ ᱜᱩᱨᱩ ᱥᱮ ᱞᱤᱰᱟᱹᱨ ᱞᱮᱠᱟᱭ ᱠᱟᱹᱢᱤ ᱠᱟᱱ ᱛᱟᱦᱮᱱᱟ ᱤᱝᱨᱮᱹᱡᱽ ᱠᱚ ᱞᱟᱹᱜᱤᱫ ᱤᱝᱨᱟᱹᱡᱽ ᱠᱚ ᱞᱟᱜᱟ ᱞᱟᱹᱜᱤᱫ ᱛᱮ ᱟᱭᱢᱟ ᱦᱚᱲ ᱠᱚ ᱡᱟᱣᱨᱟ ᱠᱟᱛᱮ ᱤᱝᱨᱮᱹᱡᱽ ᱞᱟᱜᱟ ᱨᱮᱱᱟᱜ ᱠᱚ ᱴᱷᱟᱹᱣᱠᱟᱹ ᱜᱚᱴᱟ ᱠᱮᱜᱼᱟ ᱩᱱᱤᱭᱟᱜ ᱞᱤᱰᱟᱨ ᱥᱤᱯ ᱛᱮᱜᱮ ᱥᱤᱫᱩ ᱠᱟᱹᱱᱦᱩ ᱯᱷᱩᱞᱳ ᱡᱷᱟᱱᱚ ᱟᱹᱰᱤ ᱠᱩᱨᱩᱢᱩᱴᱩ ᱠᱚ ᱪᱷᱩᱴᱟᱹᱣ ᱞᱮᱱᱟ ᱚᱱᱟ ᱠᱩᱨᱩᱢᱩᱴᱩ ᱪᱷᱩᱴᱟᱹᱣ ᱛᱮᱜᱮ ᱚᱱᱟ ᱫᱷᱟᱹᱵᱤᱡ ᱜᱩᱨᱩ ᱜᱩᱨᱩ ᱞᱮᱠᱟ ᱥᱮ ᱢᱤᱫ ᱨᱟᱡᱟ ᱞᱮᱠᱟ ᱠᱟᱹᱢᱤ ᱠᱟᱱ ᱛᱟᱦᱮᱱᱟᱭ ᱟᱡᱟᱜ ᱞᱤᱰᱟᱨᱥᱤᱯ ᱛᱮᱜᱮ ᱡᱚᱛᱚ ᱦᱚᱲ ᱟᱡᱟᱜ ᱠᱟᱛᱷᱟ ᱠᱚ ᱟᱸᱡᱚᱢᱮᱜᱼᱟ ᱚᱱᱟᱛᱮ ᱤᱱᱟᱹᱯᱚᱨᱮ ᱟᱡᱟᱜ ᱠᱩᱨᱩᱢᱩᱴᱩ ᱛᱮᱜᱮ ᱟᱹᱰᱤ ᱟᱭᱢᱟ ᱟᱵᱚ ᱨᱮᱱ ᱥᱮᱬᱟ ᱥᱮᱬᱟ ᱢᱟᱦᱟ ᱢᱟᱨᱟᱝ ᱦᱚᱲ ᱠᱚ ᱟᱠᱚᱣᱞᱟᱜ ᱡᱤᱣᱤ ᱟᱵᱚ ᱵᱟᱧᱪᱟᱣ ᱞᱟᱹᱜᱤᱫ ᱱᱚᱣᱟ ᱥᱮ ᱟᱵᱚᱣᱟᱜ ᱫᱮᱹᱥ ᱠᱚ ᱨᱩᱠᱷᱤᱭᱟᱹ ᱞᱟᱹᱜᱤᱫ ᱛᱮ ᱟᱠᱚᱣᱟᱜ ᱡᱤᱣᱤ ᱠᱚ ᱮᱢ ᱠᱮᱜᱼᱟ ᱚᱱᱟ ᱦᱚᱸ ᱟᱡ ᱦᱚᱸ ᱞᱟᱥᱴ ᱫᱚ ᱟᱡᱟᱜ ᱡᱤᱣᱤ ᱦᱚᱸ ᱮᱢ ᱠᱮᱜᱼᱟᱭ ᱤᱱᱟᱹ ᱠᱚ ᱟᱸᱡᱚᱢ ᱠᱟᱛᱮ ᱨᱟᱹᱥᱠᱟᱹ ᱫᱚ ᱟᱹᱰᱤ ᱛᱟᱦᱮᱸᱠᱟᱱᱟ ᱟᱹᱰᱤ ᱠᱩᱨᱩᱢᱩᱴᱩ ᱠᱟᱛᱮ ᱠᱚ ᱪᱷᱩᱴᱟᱹᱣ ᱞᱮᱱᱟ ᱡᱟᱦᱟᱸᱭ ᱠᱚ ᱡᱟᱦᱟᱸᱞᱮᱠᱟ ᱠᱩᱨᱩᱢᱩᱴᱩ ᱠᱚ ᱪᱷᱩᱴᱟᱹᱣ ᱞᱮᱱᱟ ᱚᱱᱟ ᱨᱮᱱᱟᱜ ᱠᱩᱲᱟᱹᱭ ᱧᱟᱢᱮᱱ ᱜᱮ